ᱟᱵᱚ ᱥᱟᱱᱛᱟᱲ ᱡᱮ ᱡᱟᱦᱟᱸ ᱨᱮ ᱞᱩᱝᱛᱤ ᱵᱚᱱ ᱪᱟᱞᱟᱜᱼᱟ ᱛᱚᱠᱷᱚᱱ ᱫᱚ ᱫᱟᱠᱟ ᱡᱚᱢ ᱵᱚᱱ ᱫᱩᱲᱩᱵᱚᱜᱼᱟ ᱟᱨ ᱛᱚᱠᱷᱚᱱ ᱡᱮ ᱫᱩᱲᱩᱵ ᱥᱚᱢᱚᱭ ᱛᱚᱠᱷᱚᱱ ᱠᱚ ᱦᱚᱦᱚᱭᱟ ᱡᱮ ᱥᱩᱠᱨᱤ ᱫᱷᱟᱹᱨᱛᱤ ᱯᱟᱹᱴᱩᱵ ᱫᱷᱟᱹᱨᱛᱤ ᱯᱟᱹᱴᱩᱵ ᱛᱳ ᱛᱚᱠᱷᱚᱱ ᱫᱚ ᱩᱱ ᱥᱚᱢᱚᱭ ᱫᱚ ᱚᱱᱟᱫᱚ ᱢᱟᱱᱮ ᱥᱩᱠᱨᱤ ᱡᱤᱞ ᱠᱟᱱᱟ ᱢᱟᱱᱮ ᱫᱷᱟᱹᱨᱛᱤ ᱯᱟᱹᱴᱩᱵ ᱠᱟᱛᱷᱟ ᱫᱚ ᱵᱷᱮᱱᱛᱟ ᱛᱮ ᱟᱨ ᱡᱮ ᱫᱟᱠᱟ ᱡᱚᱢ ᱥᱚᱢᱚᱭ ᱡᱮ ᱫᱤᱡ ᱦᱩᱭ ᱞᱮᱱᱠᱷᱟᱱ ᱛᱚᱠᱷᱚᱱ ᱫᱚᱠᱚ ᱢᱮᱱᱟ ᱡᱮ ᱞᱟᱹᱣᱠᱟᱹ ᱰᱷᱟᱝᱱᱟ ᱞᱟᱹᱣᱠᱟᱹ ᱰᱷᱟᱝᱱᱟ ᱛᱳ ᱚᱱᱟᱫᱚ ᱞᱟᱹᱣᱠᱟᱹ ᱰᱷᱟᱝ ᱠᱟᱛᱷᱟ ᱢᱟᱱᱮ ᱫᱚ ᱚᱱᱮ ᱫᱟᱠᱟ ᱡᱚᱢ ᱥᱚᱢᱚᱭ ᱫᱤᱡ ᱦᱩᱭ ᱞᱮᱱᱠᱷᱟᱱ ᱫᱟᱜ ᱧᱩ ᱞᱮᱠᱷᱟᱱ ᱪᱟᱵᱟᱜᱼᱟ ᱟᱨ ᱡᱮ ᱜᱤᱫᱽᱨᱟᱹ ᱠᱚᱠᱚ ᱦᱩᱭ ᱞᱮᱱᱠᱷᱟᱱ ᱛᱚᱠᱷᱚᱱ ᱫᱚᱠᱚ ᱢᱮᱱᱟ ᱟᱵᱚ ᱥᱟᱱᱛᱟᱞ ᱫᱚᱠᱚ ᱢᱮᱱᱟ ᱡᱮ ᱱᱟᱣᱟᱱ ᱯᱮᱲᱟ ᱠᱚ ᱦᱮᱡ ᱮᱱ ᱛᱟᱞᱮᱭᱟ ᱟᱨ ᱡᱮ ᱡᱟᱦᱟᱸᱭ ᱡᱮ ᱟᱹᱛᱩ ᱴᱚᱟ ᱠᱚᱨᱮᱱ ᱠᱚ ᱵᱟᱹᱲᱤᱡ ᱞᱮᱱᱠᱷᱟᱱ ᱜᱚᱡ ᱮᱢᱟᱱ ᱞᱮᱱᱠᱷᱟᱱ ᱛᱳ ᱜᱚᱡ ᱫᱚ ᱥᱤᱫᱷᱟᱹ ᱵᱟᱵᱚᱱ ᱢᱮᱱᱟ ᱟᱹᱵᱩ ᱦᱚᱲ ᱥᱟᱶᱛᱟᱞ ᱫᱚ ᱵᱷᱮᱱᱛᱟ ᱠᱟᱛᱷᱟ ᱛᱮᱵᱚᱱ ᱢᱮᱱᱟ ᱡᱮ ᱵᱟᱹᱜᱤᱭᱟᱜ ᱵᱚᱱᱟᱭ ᱱᱤᱭᱟᱹ ᱫᱷᱩᱲᱤ ᱫᱷᱟᱹᱨᱛᱤ ᱠᱷᱚᱱᱮ ᱥᱟᱦᱟᱭᱮᱱᱟ